ᱦᱳᱭ ᱤᱧᱟᱹᱜ ᱯᱟᱹᱨᱥᱤ ᱛᱮᱦᱚᱸ ᱢᱤᱫᱴᱟᱝ ᱤᱭᱩᱴᱩᱵᱽ ᱪᱮᱱᱮᱞ ᱟᱨ ᱵᱟᱝᱥᱮ ᱴᱤᱵᱷᱤ ᱯᱨᱳᱜᱨᱟᱢ ᱢᱮᱱᱟᱜᱼᱟ ᱡᱟᱦᱟᱸ ᱫᱚ ᱤᱧᱤᱧ ᱧᱮᱞᱟ ᱚᱱᱟ ᱤᱭᱩᱴᱩᱵᱽ ᱪᱮᱱᱮᱞ ᱨᱮᱱᱟᱜ ᱧᱩᱛᱩᱢ ᱫᱚ ᱦᱩᱭᱩᱜ ᱠᱟᱱᱟ ᱟᱹᱫᱤᱢ ᱡᱩᱢᱤᱫ ᱱᱚᱣᱟ ᱤᱭᱩᱴᱩᱵᱽ ᱪᱮᱱᱮᱞ ᱨᱮ ᱟᱭᱢᱟ ᱞᱮᱠᱟᱱ ᱞᱟᱭᱼᱞᱟᱠᱪᱟᱨ ᱠᱚ ᱮᱱᱮᱡ ᱥᱮᱨᱮᱧ ᱠᱚ ᱢᱮᱱᱟᱜᱼᱟ ᱛᱳ ᱚᱱᱟ ᱞᱟᱹᱜᱤᱫ ᱜᱮ ᱱᱚᱣᱟ ᱤᱭᱩᱴᱩᱵᱽ ᱪᱮᱱᱮᱞ ᱤᱧ ᱠᱩᱥᱤᱭᱟᱜᱼᱟ ᱚᱱᱠᱟᱜᱮ ᱟᱨᱦᱚᱸ ᱮᱴᱟᱜ ᱯᱟᱹᱨᱥᱤᱛᱮ ᱤᱭᱩᱴᱩᱵᱽ ᱪᱮᱱᱮᱞ ᱦᱚᱸ ᱢᱮᱱᱟᱜ ᱜᱮᱭᱟ ᱡᱟᱦᱟᱸ ᱞᱮᱠᱟ ᱥᱚᱱᱤ ᱴᱤᱵᱷᱤ ᱥᱴᱟᱨ ᱜᱳᱞᱰ ᱱᱚᱣᱟ ᱨᱮᱦᱚᱸ ᱟᱭᱢᱟ ᱞᱮᱠᱟᱱ ᱥᱤᱠᱷᱱᱟᱹᱛ ᱧᱟᱢᱚᱜᱼᱟ ᱚᱱᱟ ᱪᱮᱱᱮᱞ ᱨᱮ ᱧᱮᱞ ᱠᱟᱛᱮᱫ ᱟᱵᱚᱵᱚᱱ ᱵᱟᱲᱟᱭ ᱫᱟᱲᱮᱭᱟᱜᱼᱟ ᱠᱤ ᱚᱠᱟ ᱞᱮᱠᱟᱱ ᱫᱤᱥᱚᱢ ᱨᱮ ᱪᱮᱫ ᱠᱚ ᱦᱩᱭᱩᱜ ᱠᱟᱱᱟ ᱪᱮᱫ ᱠᱚ ᱵᱟᱭ ᱦᱩᱭᱩᱜ ᱠᱟᱱᱟ ᱡᱚᱛᱚᱣᱟᱜ ᱚᱱᱟ ᱪᱮᱱᱮᱞ ᱫᱟᱨᱟ ᱜᱮᱠᱚ ᱞᱟᱹᱭ ᱥᱚᱫᱚᱨᱟᱵᱚᱱᱟ ᱚᱱᱟ ᱞᱮᱠᱟ ᱛᱮᱜᱮ ᱢᱮᱱ ᱮᱫᱟ ᱥᱚᱱᱤ ᱴᱤᱵᱷᱤ ᱫᱚ ᱟᱹᱰᱤ ᱵᱮᱥ ᱪᱮᱱᱮᱞ ᱠᱟᱱᱟ ᱟᱨ ᱟᱵᱚ ᱥᱟᱱᱛᱟᱲ ᱟᱹᱨᱥᱤ ᱦᱚᱸ ᱢᱤᱫᱴᱟᱱ ᱵᱮᱥ ᱤᱭᱩᱴᱩᱵᱽ ᱪᱮᱱᱮᱞ ᱠᱟᱱ ᱜᱮᱭᱟ